ᱦᱮᱞᱳ ᱦᱮᱸ ᱢᱮᱱᱫᱟᱞᱤᱧ ᱠᱤ ᱱᱚᱶᱟ ᱫᱚ ᱵᱟᱸᱠᱩᱲᱟ ᱦᱚᱥᱯᱤᱴᱟᱞ ᱠᱟᱱᱟ ᱛᱚ ᱦᱮᱸ ᱟᱵᱤᱱ ᱫᱚ ᱚᱠᱚᱭ ᱵᱮᱱ ᱢᱮᱱ ᱮᱫ ᱛᱟᱸᱦᱮᱫ ᱰᱟᱠᱛᱟᱨ ᱵᱟᱹᱵᱩ ᱜᱮᱛᱚ ᱟᱪᱪᱷᱟ ᱛᱳ ᱟᱞᱮ ᱠᱚᱭᱮᱠᱴᱟ ᱫᱤᱱ ᱫᱷᱚᱨᱮ ᱟᱞᱮ ᱚᱲᱟᱜᱨᱮᱱ ᱦᱚᱲ ᱠᱚᱠᱚ ᱨᱩᱣᱟᱹᱜ ᱠᱟᱱᱟ ᱛᱚ ᱟᱵᱤᱱᱟᱜ ᱦᱚᱥᱯᱤᱴᱟᱞ ᱨᱮᱠᱤ ᱵᱷᱚᱨᱛᱤ ᱜᱟᱱᱚᱜᱼᱟ ᱥᱮ ᱵᱟᱝ ᱨᱩᱣᱟᱹ ᱵᱚᱞᱛᱮ ᱵᱚᱦᱚᱜ ᱦᱟᱹᱥᱩᱭᱮᱫ ᱠᱚᱣᱟ ᱟᱨ ᱨᱩᱣᱟᱹ ᱫᱚ ᱵᱟᱝ ᱪᱟᱵᱟ ᱩᱛᱟᱹᱨᱚᱜ ᱠᱟᱱ ᱛᱟᱠᱚᱣᱟ ᱢᱟᱱᱮ ᱨᱩᱣᱟᱹ ᱛᱟᱦᱮᱱ ᱠᱟᱱ ᱜᱮᱭᱟ ᱟᱨ ᱵᱚᱢᱤ ᱦᱩᱭᱩᱜ ᱠᱟᱱ ᱛᱟᱠᱚᱣᱟ ᱟᱨ ᱟᱹᱰᱤ ᱵᱮᱥᱤᱜᱮ ᱞᱟᱸᱜᱟ ᱠᱚ ᱵᱩᱡᱷᱟᱹᱣᱮᱫᱟ ᱟᱨ ᱛᱟᱦᱞᱮ ᱟᱵᱤᱱᱟᱜ ᱦᱚᱥᱯᱤᱴᱟᱞ ᱨᱮᱫᱚ ᱚᱠᱟ ᱞᱮᱠᱟᱱ ᱨᱳᱜᱤ ᱠᱚ ᱥᱩᱵᱤᱫᱷᱟ ᱧᱟᱢᱟ ᱦᱚᱥᱯᱤᱴᱟᱞ ᱨᱮᱭᱟᱜ ᱥᱩᱵᱤᱫᱷᱟ ᱠᱚ ᱪᱮᱫ ᱞᱮᱠᱟ ᱢᱮᱱᱟᱜᱼᱟ ᱟᱪᱪᱷᱟ ᱦᱮᱸ ᱦᱮᱸ ᱚᱱᱟᱜᱮ ᱡᱚᱛᱚ ᱞᱮᱠᱟᱜᱮ ᱯᱨᱟᱭ ᱨᱟᱱ ᱤᱱᱡᱮᱠᱥᱮᱱ ᱥᱮᱞᱟᱭᱤᱱ ᱡᱚᱛᱚ ᱜᱮᱛᱚ ᱠᱚ ᱧᱟᱢ ᱮᱫᱟ ᱟᱪᱪᱷᱟ ᱟᱪᱪᱷᱟ ᱟᱨ ᱵᱮᱰ ᱠᱚ ᱪᱮᱫ ᱞᱮᱠᱟ ᱯᱚᱨᱤᱥᱠᱟᱨ ᱯᱚᱨᱤᱪᱪᱷᱚᱱᱱᱚ ᱚᱱᱟ ᱠᱚ ᱴᱷᱤᱠ ᱜᱮᱭᱟ ᱛᱚ ᱦᱩᱸ ᱦᱩᱸ ᱦᱮᱸ ᱚ ᱴᱷᱤᱠ ᱜᱮᱭᱟ ᱛᱟᱦᱞᱮ ᱟᱨ ᱵᱮᱰ ᱵᱮᱰ ᱠᱚᱫᱚ ᱧᱟᱢᱚᱜᱼᱟ ᱛᱚ

ᱦᱮᱸ ᱦᱮᱸ ᱦᱮᱸ ᱦᱩᱸ ᱛᱟᱦᱞᱮ ᱮᱢᱵᱩᱞᱮᱱᱥ ᱢᱮᱱᱟᱜᱼᱟ ᱛᱟᱦᱚᱞᱮ ᱤᱭᱟᱹ ᱮᱢᱵᱩᱞᱮᱱᱥ ᱡᱩᱫᱤᱵᱮᱱ ᱠᱩᱞ ᱠᱮᱭᱟ ᱛᱟᱦᱞᱮ ᱟᱹᱰᱤ ᱜᱟᱱ ᱜᱮ ᱱᱟᱯᱟᱭ ᱠᱚᱜᱼᱟ ᱟᱞᱮ ᱫᱚ ᱦᱟᱸᱜ ᱚᱠᱟᱨᱮᱞᱮ ᱯᱟᱸᱡᱟᱭᱟ ᱱᱟᱜᱠᱷᱟᱱ ᱦᱮᱸ ᱱᱚᱢᱵᱚᱨ ᱫᱚ ᱡᱟᱦᱟᱸ ᱱᱟᱢᱵᱚᱨ ᱛᱮᱞᱤᱧ ᱯᱷᱳᱱ ᱟᱠᱟᱫᱟ ᱚᱱᱟ ᱱᱟᱢᱵᱟᱨ ᱛᱮᱜᱮ ᱠᱚ ᱯᱷᱳᱱᱢᱟ ᱡᱟᱦᱟᱸᱭ ᱮᱢᱵᱩᱞᱮᱱᱥ ᱮ ᱟᱹᱜᱩᱭᱟ ᱱᱟᱜᱠᱷᱟᱱ ᱱᱚᱶᱟ ᱱᱟᱢᱵᱟᱨ ᱮᱢᱟ ᱟᱠᱚᱵᱮᱱ ᱛᱟᱦᱞᱮ ᱚᱱᱟ ᱱᱟᱢᱵᱟᱨ ᱯᱷᱳᱱ ᱢᱟᱠᱚ ᱚᱱᱟ ᱱᱟᱢᱵᱟᱨ ᱛᱮᱜᱮ ᱮᱱᱰᱮ ᱠᱷᱟᱱᱜᱮᱧ ᱵᱩᱡ ᱫᱟᱲᱮᱭᱟᱜᱼᱟ ᱜᱟᱹᱰᱤ ᱦᱤᱡᱩᱜ ᱠᱟᱱᱟ ᱢᱮᱱᱛᱮ ᱦᱮᱸ ᱦᱮᱸ ᱛᱚᱵᱮ ᱴᱷᱤᱠ ᱜᱮᱭᱟ ᱢᱟ ᱟᱨ ᱛᱤᱱᱟᱹᱜ ᱥᱮᱫ ᱵᱮᱱ ᱟᱹᱜᱩᱭᱟ ᱦᱮᱸ ᱦᱮᱸ ᱛᱚᱵᱮ ᱴᱷᱤᱠ ᱜᱮᱭᱟ ᱦᱮᱸ